ᱦᱮᱞᱳ ᱤᱧ ᱥᱟᱶᱛᱟ ᱥᱩᱥᱟᱹᱨᱤᱭᱟᱹ ᱨᱚᱲ ᱫᱤᱧ ᱟᱢ ᱨᱟᱸᱫᱷᱩᱱᱤ ᱠᱟᱱᱟᱢ ᱢᱮᱱᱫᱤᱧ ᱯᱚᱥᱪᱤᱢ ᱵᱚᱝᱜᱚ ᱯᱚᱱᱚᱛ ᱨᱮ ᱪᱮᱫ ᱪᱮᱫ ᱠᱚ ᱡᱚᱢᱟᱜ ᱧᱩᱣᱟᱜ ᱵᱮᱱᱟᱣᱟᱠᱚ ᱦᱮᱸ ᱦᱮᱸ ᱦᱮᱸ ᱦᱮᱸ ᱦᱮᱸ ᱦᱩᱸ ᱦᱩᱸ ᱦᱩᱸ ᱦᱮᱸ ᱥᱚᱨᱟᱭ ᱚᱠᱟᱠᱚ ᱦᱮᱸ ᱦᱮᱸ ᱦᱮᱸ ᱟᱪᱪᱷᱟ ᱪᱤᱠᱟᱭᱠᱚ ᱢᱟᱱᱮ ᱟᱯᱮᱫᱚ ᱪᱮᱫᱞᱮᱠᱟ ᱫᱟᱠᱟ ᱡᱚᱢ ᱥᱚᱢᱚᱭ ᱪᱮᱫᱞᱮᱠᱟ ᱠᱷᱟᱸᱡᱚᱭᱟᱠᱚ ᱫᱟᱠᱟ ᱠᱚ ᱪᱮᱫᱞᱮᱠᱟ ᱵᱮᱱᱟᱣᱟᱯᱮ ᱦᱩᱸ ᱦᱩᱸ ᱦᱩᱸ ᱦᱩᱸ ᱦᱩᱸ ᱦᱮᱸ ᱚ ᱤᱧ ᱚᱱᱟᱜᱮ ᱠᱩᱞᱤ ᱥᱟᱱᱟᱧ ᱡᱮ ᱪᱮᱫᱞᱮᱠᱟ ᱯᱚᱥᱪᱤᱢ ᱵᱚᱝᱜᱚ ᱯᱚᱱᱚᱛ ᱨᱮᱫᱚ ᱫᱟᱠᱟᱼᱩᱛᱩ ᱠᱚ ᱠᱷᱟᱸᱡᱚᱭᱟᱠᱚ ᱡᱚᱢᱟᱠᱚ ᱦᱮᱸ ᱴᱷᱤᱠ ᱦᱩᱸ ᱤᱧ ᱫᱚ ᱦᱮᱸ ᱥᱤᱢ ᱡᱤᱞ ᱠᱚ ᱠᱷᱟᱹᱥᱤ ᱡᱤᱞ ᱠᱚ ᱚᱱᱟ ᱠᱚ ᱟᱨ ᱥᱚᱵᱽᱡᱤ ᱨᱮ ᱯᱷᱩᱞᱠᱚᱯᱤ ᱠᱚ ᱚᱱᱟ ᱠᱚ ᱦᱩᱸ ᱡᱚᱛᱚᱜᱮ ᱚᱱᱟᱛᱮ ᱠᱩᱞᱤ ᱥᱟᱱᱟᱧᱟ ᱡᱮ ᱪᱮᱫᱞᱮᱠᱟ ᱵᱮᱱᱟᱣᱟᱠᱚ ᱦᱮᱸ ᱟᱫᱚ ᱵᱟᱲᱟᱭ ᱠᱤᱫᱟᱹᱧ ᱪᱮᱫᱞᱮᱠᱟ ᱦᱩᱭᱩᱜᱼᱟ ᱦᱩᱸ ᱴᱷᱤᱠᱜᱮᱭᱟ ᱛᱟᱦᱞᱮ ᱦᱮᱸ ᱦᱮᱸ ᱪᱟᱞᱟᱜᱼᱟᱹᱧ ᱦᱟᱸᱜ ᱫᱤᱥᱟᱹ ᱠᱟᱛᱮ ᱦᱩᱸ ᱴᱷᱤᱠᱜᱮᱭᱟ ᱫᱚᱦᱚᱭ ᱫᱟᱹᱧ